ᱵᱟᱝᱞᱟ ᱯᱟᱹᱨᱥᱤ ᱫᱚ ᱥᱮᱫᱟᱭ ᱫᱚ ᱫᱤᱠᱩ ᱠᱚ ᱨᱟᱡᱽ ᱠᱚ ᱥᱮ ᱟᱵᱚ ᱟᱹᱫᱤᱵᱟᱹᱥᱤ ᱥᱟᱶᱛᱟᱞ ᱡᱟᱦᱟᱸ ᱛᱤᱱᱟᱹᱜ ᱠᱚ ᱛᱟᱦᱮᱸᱠᱟᱱᱟ ᱵᱟᱝᱞᱟ ᱛᱮᱠᱚ ᱥᱮᱨᱮᱧ ᱦᱚᱪᱚ ᱠᱚ ᱛᱟᱦᱮᱱᱟ ᱢᱮᱱᱫᱚ ᱟᱠᱚᱣᱟᱜ ᱩᱭᱦᱟᱹᱨ ᱥᱟᱱᱛᱟᱲ ᱛᱮᱠᱷᱟᱱ ᱫᱚ ᱯᱟᱪᱷᱮ ᱠᱚ ᱮᱜᱮᱨᱮᱫ ᱵᱚᱱᱟ ᱚᱱᱟᱛᱮ ᱵᱟᱝᱞᱟᱛᱮ ᱮᱱᱠᱷᱟᱱ ᱟᱠᱚ ᱦᱚᱸᱠᱚ ᱵᱩᱡᱷᱟᱹᱣ ᱫᱟᱲᱮᱭᱟᱜᱼᱟᱠᱚ ᱚᱱᱟ ᱪᱤᱠᱟᱹ ᱟᱵᱚ ᱥᱟᱱᱛᱟᱲ ᱯᱟᱹᱨᱥᱤ ᱫᱩ ᱦᱟᱡᱟᱨ ᱛᱤᱱ ᱨᱮ ᱡᱟᱦᱟᱸ ᱞᱟᱹᱜᱩᱭᱮᱱᱟ ᱮᱱᱠᱷᱟᱱ ᱫᱚ ᱩᱱ ᱠᱷᱚᱱᱫᱚ ᱡᱮᱢᱚᱱ ᱥᱟᱱᱛᱟᱞᱤ ᱪᱟᱞᱟᱜ ᱠᱟᱱᱟ ᱡᱮ ᱤᱱᱟᱹ ᱛᱟᱭᱚᱢ ᱵᱳᱰᱳ ᱦᱚᱸ ᱯᱟᱞᱮᱱ ᱵᱳᱰᱳ ᱦᱚᱸ ᱚᱱᱟ ᱥᱟᱶ ᱛᱮᱜᱮ ᱞᱟᱹᱜᱩ ᱟᱠᱟᱱᱟ ᱚᱱᱟᱛᱮᱜᱮ ᱩᱱᱠᱤᱱᱟᱜ ᱥᱟᱹᱜᱟᱹᱭ ᱦᱚᱸ ᱥᱩᱯᱩᱨ ᱜᱮᱭᱟ ᱵᱮᱥᱤ ᱫᱚ ᱵᱟᱭ ᱯᱷᱟᱨᱟᱠᱟ ᱟᱨ ᱥᱟᱱᱛᱟᱲ ᱯᱟᱹᱨᱥᱤ ᱨᱮᱫᱚ ᱱᱩᱱᱟᱹᱜ ᱫᱟᱲᱮ ᱢᱮᱱᱟᱜᱼᱟ ᱡᱮ ᱦᱤᱱᱫᱤ ᱵᱟᱝᱞᱟ ᱦᱚᱸ ᱡᱚᱛᱚ ᱦᱚᱡᱚᱢ ᱠᱮᱫᱛᱮ ᱟᱵᱚ ᱥᱟᱱᱛᱟᱲ ᱛᱮᱜᱮ ᱱᱤᱛᱳᱜ ᱡᱚᱛᱚ ᱦᱚᱲ ᱵᱚᱱ ᱥᱮᱨᱮᱧ ᱫᱩᱨᱟᱹᱝ ᱮᱫᱟ ᱱᱤᱛᱳᱜ ᱫᱚ ᱚᱠᱚᱭ ᱦᱚᱸ ᱵᱟᱠᱚ ᱢᱮᱱ ᱫᱟᱲᱮᱭᱟᱵᱚᱱᱟ ᱡᱮ ᱱᱤᱛᱳᱜ ᱫᱚ ᱵᱟᱝᱞᱟ ᱛᱮᱜᱮ ᱡᱮ ᱵᱟᱝᱞᱮ ᱵᱩᱡᱷᱟᱹᱣ ᱮᱫᱟ ᱪᱮᱫ ᱯᱮ ᱢᱮᱱ ᱮᱫᱟᱯᱮ ᱚᱱᱟᱫᱚ ᱵᱟᱝᱼᱟ ᱟᱵᱚ ᱡᱟᱦᱟᱸᱞᱮᱠᱟ ᱵᱚᱱ ᱠᱩᱥᱤᱭᱟᱜᱼᱟ ᱥᱟᱱᱛᱟᱲᱛᱮ ᱚᱱᱠᱟᱜᱮ ᱥᱮᱨᱮᱧ ᱨᱚᱲ ᱫᱟᱲᱮᱭᱟᱜᱼᱟᱵᱚᱱ